ᱯᱚᱥᱪᱤᱢ ᱵᱟᱸᱜᱽᱞᱟ ᱨᱮᱭᱟᱜ ᱜᱟ ᱰᱤᱨᱮᱭᱟᱜ ᱵᱮᱵᱚᱥᱛᱟ ᱟᱢ ᱚᱠᱟᱢ ᱪᱟᱞᱟᱜ ᱛᱮ ᱚᱠᱟᱢ ᱪᱟᱞᱟᱜᱼᱟ ᱪᱟᱞᱟᱜᱼᱟ ᱚᱸᱰᱮ ᱠᱷᱚᱱᱟᱜ ᱟᱢ ᱠᱚᱥᱵᱟ ᱠᱷᱚᱱᱟᱜ ᱵᱟᱥᱛᱮᱢ ᱪᱟᱞᱟᱜᱼᱟ ᱥᱮ ᱴᱨᱮᱱ ᱛᱮᱢ ᱪᱟᱞᱟᱜᱼᱟ ᱚᱸᱰᱮᱠᱷᱚᱱ ᱫᱚ ᱴᱨᱮᱱ ᱫᱚ ᱵᱟᱝ ᱧᱟᱢᱚᱜᱼᱟ ᱚᱸᱰᱮ ᱠᱚᱥᱵᱟ ᱠᱷᱚᱱ ᱟᱢ ᱢᱟᱱᱠᱚᱲ ᱦᱟ ᱡᱩᱜ ᱦᱩᱭᱩᱜ ᱛᱟᱢᱟ ᱢᱟᱱᱠᱚᱨ ᱨᱮ ᱥᱟᱵ ᱦᱩᱭᱩᱜ ᱛᱟᱢᱟ ᱟᱨ ᱴᱨᱮᱱ ᱛᱮᱦᱚᱸᱢ ᱪᱟᱞᱟᱣ ᱫᱟᱲᱮᱭᱟᱜᱼᱟ ᱵᱚᱨᱫᱷᱚᱢᱟᱱ ᱥᱮ ᱠᱳᱞᱠᱟᱛᱟ ᱦᱚᱸ ᱟᱨ ᱠᱤ ᱟᱨ ᱤᱭᱟ ᱢᱟᱱᱮ ᱴᱨᱮᱱ ᱛᱮᱢ ᱪᱟᱞᱟᱣ ᱫᱟᱲᱮᱭᱟᱜᱼᱟ ᱥᱮ ᱵᱟᱥ ᱛᱮᱦᱚ ᱟᱢ ᱡᱩᱫᱤᱢ ᱢᱮᱱ ᱠᱷᱟᱡ ᱤᱧ ᱵᱟᱥ ᱛᱮᱜᱮᱧ ᱪᱟᱞᱟᱜᱼᱟ ᱛᱟᱦᱮᱞᱮ ᱰᱟᱭᱨᱮᱴ ᱪᱟᱞᱟᱣ ᱠᱟᱱᱟ ᱵᱟᱥ ᱮᱱᱰᱮᱠᱷᱚᱱ ᱫᱚ ᱡᱷᱟ ᱞᱜᱮᱭᱟ ᱟᱨᱠᱤ ᱛᱤᱱᱟ ᱜ ᱜᱟᱱ ᱦᱩᱭᱩᱜᱼᱟ ᱚᱸᱰᱮ ᱠᱚᱥᱵᱟ ᱠᱷᱚᱱ ᱡᱩᱫᱤᱢ ᱪᱟᱞᱟᱜᱼᱟ ᱟᱞᱮᱫᱚ ᱩᱱᱚ ᱠᱚᱥᱵᱟ ᱠᱷᱚᱱ ᱵᱚᱨᱫᱷᱚᱢᱟᱱ ᱢᱤᱫᱴᱟ ᱝ ᱵᱟᱥ ᱛᱮᱜᱮᱢ ᱪᱟᱞᱟᱣ ᱫᱟᱲᱮᱭᱟᱜᱼᱟ ᱟᱨ ᱵᱚᱨᱫᱷᱚᱢᱟᱱ ᱠᱷᱚᱡ ᱟᱨᱦᱚᱸ ᱡᱩᱫᱤ ᱡᱟᱦᱟᱸ ᱥᱮᱫ ᱪᱟᱞᱟᱜ ᱮᱢ ᱢᱮᱱᱟ ᱛᱟᱦᱚᱞᱮ ᱚᱱᱰᱮᱠᱷᱚᱱᱟᱜ ᱦᱚᱸ ᱪᱟᱞᱟᱣ ᱫᱟᱲᱮᱭᱟᱜᱼᱟᱢ ᱟᱨᱠᱤ ᱵᱟᱥ ᱨᱮᱭᱟᱜ ᱵᱮᱵᱚᱥᱛᱟ ᱢᱮᱱᱟᱜᱼᱟ ᱥᱮ ᱴᱨᱮᱱ ᱛᱮᱱᱟᱜ ᱦᱚᱸ ᱟᱨ ᱱᱮᱛᱟᱨ ᱫᱚ ᱟᱨᱠᱤ ᱥᱩᱯᱟᱨ ᱵᱟᱥ ᱠᱚᱦᱚᱸ ᱢᱮᱱᱟᱜ ᱜᱮᱭᱟ ᱡᱟᱦᱟᱸ ᱛᱮᱜᱮ ᱪᱟᱞᱟᱣ ᱞᱟ ᱜᱤᱫ ᱛᱮ ᱟᱫᱚ ᱚᱠᱟ ᱠᱚᱥᱵᱟ ᱠᱷᱚᱱᱟᱜ ᱜᱮ ᱟᱥᱟᱢᱥᱳᱞ ᱠᱷᱚᱡ ᱫᱚ ᱦᱮᱸ ᱪᱟᱞᱟᱜ ᱜᱟᱱᱚᱜ ᱜᱮᱭᱟ ᱪᱮᱫᱟᱜ ᱥᱮ ᱠᱚᱥᱵᱟ ᱠᱷᱚᱡ ᱢᱩᱪᱤᱯᱟᱲᱟ ᱢᱤᱫᱴᱟᱹᱝ ᱵᱟᱥ ᱢᱮᱱᱟᱜ ᱠᱟᱫᱟ ᱟᱱᱟ ᱢᱩᱪᱤᱯᱟᱲᱟ ᱥᱮᱫ ᱛᱮᱢ ᱪᱟᱞᱟᱣ ᱫᱟᱲᱮᱭᱟᱜᱼᱟ ᱟᱥᱟᱢᱥᱳᱞ ᱢᱩᱪᱤᱯᱟᱲᱟ ᱨᱮ ᱥᱟᱵ ᱠᱟᱛᱮ ᱟᱨᱦᱚᱸ ᱵᱟᱥ ᱥᱟᱵ ᱦᱩᱭᱜ ᱛᱟᱢᱟ ᱥᱮ ᱟᱵᱟᱨ ᱱᱚᱠᱟᱛᱮ ᱦᱚᱜᱚᱭ ᱵᱩᱫᱵᱩᱫ ᱥᱮᱫ ᱛᱮᱦᱚᱸ ᱦᱮᱡ ᱠᱟᱛᱮᱜᱼᱮᱢ ᱥᱟᱵ ᱫᱟᱲᱮᱭᱟᱜᱼᱟ ᱥᱩᱯᱟᱨᱵᱟᱥ ᱟᱥᱟᱢᱥᱳᱞ ᱰᱟᱭᱨᱮᱠ ᱴᱨᱮᱱ ᱫᱚ ᱚᱱᱠᱟᱛᱮᱫᱚ ᱵᱟᱝ ᱪᱟᱞᱟᱜᱼᱟ ᱱᱚᱱᱰᱮ ᱫᱚ ᱚᱱᱮ ᱢᱟᱱᱠᱚᱨ ᱤᱧ ᱞᱟ ᱭ ᱟᱫᱢᱮ ᱟᱨ ᱯᱟᱱᱟᱜᱚᱲ ᱦᱮᱱᱟᱜ ᱠᱟᱫᱟ ᱟᱨ ᱯᱟᱱᱟᱜᱚᱲ ᱦᱮᱱᱟᱜ ᱠᱟᱫᱟ ᱫᱩᱨᱜᱟᱯᱩᱨ ᱦᱮᱱᱟᱜ ᱠᱟᱫᱟ ᱟᱫᱚ ᱟᱢ ᱵᱷᱟᱜᱮ ᱡᱟᱦᱟᱸᱴᱟᱢ ᱵᱩᱡᱷᱟᱣᱮᱜᱼᱟ ᱚᱱᱟᱜᱮ ᱠᱚᱨᱟᱣᱢᱮ ᱪᱮᱫ ᱵᱟᱥᱛᱮᱢ ᱪᱟᱞᱟᱜᱼᱟ ᱥᱮ ᱴᱨᱮᱱᱛᱮᱢ ᱪᱟᱞᱟᱜᱼᱟ ᱥᱮ ᱱᱮᱛᱟᱨ ᱫᱚ ᱴᱚᱴᱚ ᱠᱩᱡ ᱦᱮᱱᱟᱜ ᱠᱟᱫᱟ